ᱵᱟᱭᱤᱠ ᱪᱟᱞᱟᱣ ᱥᱩᱢᱟᱹᱭ ᱟᱵᱩᱣᱟᱜ ᱪᱮᱫᱠᱩ ᱪᱮᱫᱞᱮᱠᱟ ᱛᱟᱦᱮᱱ ᱫᱚᱨᱠᱟᱨᱟ ᱚᱱᱟᱠᱚᱫᱚ ᱦᱩᱭᱩᱜ ᱠᱟᱱᱟ ᱟ ᱵᱩ ᱢᱟᱱᱮ ᱥᱚᱵ ᱥᱩᱢᱟᱹᱭ ᱦᱮᱞᱢᱮᱴ ᱫᱚᱦᱚ ᱠᱟᱛᱮᱫ ᱵᱟᱭᱤᱠ ᱪᱟᱞᱟᱣ ᱦᱩᱭᱩᱜ ᱛᱟᱵᱩᱱᱟ ᱥᱟᱶᱛᱮ ᱨᱟᱥᱛᱟ ᱨᱮᱱᱟᱜ ᱥᱤᱜᱱᱟᱞ ᱚᱱᱟᱠᱩ ᱯᱷᱚᱞᱚᱭ ᱦᱩᱭᱩᱜᱼᱟ ᱪᱮᱫ ᱥᱤᱜᱱᱟᱞᱮ ᱮᱢᱚᱜ ᱠᱟᱱᱟ ᱥᱟᱶᱛᱮ ᱦᱮᱞᱢᱮᱴ ᱥᱟᱶᱛᱮ ᱟᱵᱩ ᱚᱠᱟᱴᱟᱜ ᱥᱯᱨᱮ ᱥᱮ ᱡᱟᱜᱟᱸᱨᱮ ᱵᱩᱴ ᱥᱚᱵ ᱥᱩᱢᱟᱹᱭ ᱦᱚᱨᱚᱜ ᱠᱟᱜᱼᱟ ᱵᱩᱱ ᱛᱤᱨᱮᱦᱚᱸ ᱜᱞᱟᱯᱥ ᱵᱩᱱ ᱦᱚᱨᱚᱜ ᱠᱟᱜᱼᱟ ᱚᱱᱟᱠᱩ ᱟᱭᱢᱟ ᱨᱚᱠᱚᱢ ᱡᱤᱱᱤᱥ ᱦᱚᱨᱚᱜ ᱦᱩᱭᱩᱜ ᱛᱟᱵᱩᱱᱟ ᱡᱟᱛᱮ ᱟᱵᱩᱣᱟᱜ ᱮᱠᱥᱤᱴᱮᱱ ᱦᱩᱭᱩᱜ ᱨᱮᱦᱚᱸ ᱟᱵᱩᱵᱩᱱ ᱵᱟᱧᱪᱟᱜ ᱵᱤᱥᱮᱥ ᱠᱟᱭᱛᱮ ᱦᱮᱞᱢᱮᱴ ᱫᱚ ᱟᱵᱩᱫᱚ ᱦᱚᱨᱚᱜ ᱜᱤ ᱦᱩᱭᱩᱜ ᱛᱟᱵᱩᱱᱟ ᱥᱟᱶᱛᱮ ᱟᱨ ᱵᱟᱭᱤᱠ ᱪᱟᱞᱟᱣ ᱥᱩᱢᱟᱹᱭ ᱟᱵᱩ ᱪᱮᱫ ᱠᱩᱵᱩᱱ ᱥᱚᱸᱜᱮᱭᱟ ᱚᱱᱟᱠᱚᱫᱚ ᱦᱩᱭᱩᱜ ᱠᱟᱱᱟ ᱟᱨᱥᱤ ᱵᱟᱭᱤᱠ ᱨᱮᱱᱟᱜ ᱟᱨᱥᱤ ᱵᱞᱩᱵᱩᱠ ᱟᱨ ᱰᱟᱭᱵᱷᱟᱨ ᱞᱟᱭᱥᱮᱱᱥ ᱱᱚᱣᱟᱠᱩ ᱥᱚᱵ ᱥᱩᱢᱟᱹᱭ ᱥᱚᱸᱜᱮ ᱦᱩᱭᱩᱜ ᱛᱟᱵᱩᱱᱟ ᱡᱟᱛᱮ ᱟᱵᱩ ᱡᱟᱦᱟᱸᱠᱚᱨᱮ ᱯᱩᱞᱤᱥᱠᱩ ᱥᱮ ᱡᱟᱦᱟᱸᱭ ᱠᱩᱠᱩ ᱥᱟᱵ ᱞᱮᱵᱩᱱ ᱠᱷᱟᱡ ᱟᱵᱩᱣᱟᱜ ᱡᱟᱛᱮ ᱚᱥᱩᱵᱤᱫᱷᱟ ᱵᱟᱝ ᱦᱩᱭᱩᱜ ᱛᱟᱵᱩᱱ ᱱᱚᱣᱟᱠᱩ ᱠᱟᱜᱚᱡ ᱟᱹᱵᱩ ᱥᱚᱵ ᱥᱩᱢᱟᱹᱭ ᱵᱟᱭᱤᱠ ᱪᱟᱞᱟᱣ ᱚᱠᱛᱮ ᱨᱮ ᱥᱚᱸᱜᱮ ᱨᱮ ᱫᱚᱦᱚᱠᱟᱜ ᱦᱩᱭᱩᱜ ᱛᱟᱵᱩᱱᱟ